ᱜᱚᱢᱠᱮ ᱡᱚᱸᱦᱟᱨ ᱟᱹᱞᱤᱧ ᱜᱮ ᱟᱹᱞᱤᱧ ᱞᱟᱹᱭᱮᱫᱼᱟ ᱟᱹᱵᱤᱱᱟᱜ ᱥᱮ ᱜᱟᱹᱰᱤ ᱮᱡᱮᱹᱱᱥᱤ ᱢᱟᱹᱞᱤᱠ ᱦᱳᱭ ᱜᱚ ᱜᱟᱹᱰᱤᱢᱟ ᱨᱤᱡᱟᱵᱷ ᱦᱩᱭ ᱛᱟᱦᱮᱸ ᱟ ᱟᱨ ᱫᱤᱜᱷᱟ ᱪᱟᱞᱟᱜ ᱞᱟᱹᱜᱤᱫ ᱟᱹᱞᱤᱧ ᱥᱟᱶᱛᱮ ᱟᱹᱞᱤᱧᱟᱜ ᱯᱚᱨᱤᱵᱟᱨ ᱥᱮ ᱜᱷᱟᱨᱚᱸᱡᱽ ᱨᱮ ᱟᱭᱢᱟ ᱦᱚᱲ ᱜᱮ ᱪᱟᱞᱟᱜ ᱞᱟᱹᱜᱤᱫ ᱟᱞᱮ ᱟᱨ ᱰᱟᱭᱵᱷᱟᱨᱟᱜ ᱱᱟᱢᱵᱟᱨ ᱦᱚᱸ ᱢᱮᱱᱟᱜᱼᱟ ᱱᱚᱢᱵᱚᱨ ᱰᱟᱭᱵᱷᱟᱨ ᱞᱤᱧ ᱯᱷᱳᱱᱟᱭ ᱠᱟᱱᱟ ᱫᱚᱥ ᱯᱚᱸᱫᱽᱨᱚ ᱵᱟᱨ ᱞᱤᱧ ᱨᱤᱝ ᱟᱫᱮᱭᱟ ᱵᱟᱭ ᱨᱮᱥᱤᱵᱷ ᱞᱮᱫᱼᱟ ᱟᱫᱚ ᱪᱷᱚᱭ ᱵᱟᱡᱮ ᱧᱚᱜ ᱵᱷᱳᱨ ᱪᱟᱨ ᱵᱟᱡᱮ ᱥᱮᱴᱮᱨ ᱠᱟᱛᱷᱟ ᱞᱮᱱ ᱛᱟᱦᱮᱸᱫᱼᱟ ᱟᱫᱚ ᱚᱱᱟᱜᱮ ᱥᱟᱛ ᱟᱴ ᱵᱟᱡᱮ ᱦᱩᱭᱩᱜ ᱠᱟᱱ ᱨᱮᱦᱚᱸ ᱵᱟᱭ ᱥᱮᱴᱮᱨ ᱟᱠᱟᱱ ᱜᱮᱭᱟ ᱪᱮᱫ ᱡᱟᱦᱟᱱᱟᱜ ᱚᱥᱩᱵᱤᱫᱟ ᱥᱮ ᱪᱮᱫ ᱡᱟᱦᱟᱱᱟᱜ ᱜᱮ ᱠᱷᱩᱞᱟᱹ ᱞᱟᱹᱭ ᱵᱤᱱ ᱤᱱᱠᱟᱹ ᱫᱚ ᱡᱟᱦᱟᱱᱟᱜ ᱵᱟᱠᱷᱟᱱ ᱵᱮᱵᱚᱥᱛᱷᱟᱭ ᱦᱩᱭᱩᱜᱼᱟ ᱪᱟᱞᱟᱜ ᱦᱩᱭᱩᱜᱼᱟᱥᱮ ᱚᱱᱟᱜᱮ ᱠᱷᱚᱵᱚᱨ ᱦᱟᱛᱟᱣ ᱠᱟᱛᱮᱫ ᱞᱟᱹᱭ ᱟᱹᱞᱤᱧ ᱵᱤᱱ ᱚᱠᱟ ᱞᱮᱠᱟ ᱪᱮᱫ ᱪᱮᱫ ᱚᱥᱩᱵᱤᱫᱟ ᱠᱷᱟᱹᱛᱤᱨ ᱤᱫᱤ ᱠᱟᱛᱮᱫ ᱥᱮ ᱪᱮᱫ